ᱦᱩᱸ ᱞᱟᱹᱭ ᱢᱮ ᱦᱩᱸ ᱦᱮᱸ ᱞᱟᱹᱭᱢᱮ ᱤᱧ ᱫᱚ ᱡᱷᱟᱲᱜᱨᱟᱢ ᱦᱚᱱᱚᱛ ᱨᱤᱱᱤᱡ ᱜᱮ ᱥᱤᱞᱫᱟᱹ ᱠᱷᱚᱱᱟᱜ ᱤᱧ ᱞᱟᱹᱭ ᱮᱫᱟ ᱥᱤᱞᱫᱟᱹ ᱱᱚᱣᱟ ᱟᱥᱮᱯᱟᱥᱮ ᱨᱮᱫᱚ ᱦᱚᱲ ᱢᱮᱱᱟᱜ ᱠᱚᱣᱟ ᱩᱱᱟᱹᱜ ᱫᱚ ᱵᱟᱹᱱᱩᱜ ᱠᱚᱣᱟ ᱠᱚᱢ ᱜᱮᱭᱟ ᱠᱚ ᱟᱨ ᱱᱚᱸᱰᱮ ᱫᱚ ᱠᱟᱹᱢᱤ ᱠᱚᱦᱚᱸ ᱚᱱᱠᱟ ᱵᱷᱟᱜᱮ ᱠᱟᱹᱢᱤ ᱫᱚ ᱵᱟᱹᱱᱩᱜᱼᱟ ᱦᱩᱸ ᱱᱚᱰᱮ ᱫᱚ ᱫᱟᱜ ᱠᱚᱨᱮᱱᱟᱜ ᱫᱚᱢᱮ ᱠᱚᱥᱴᱚ ᱜᱮᱭᱟ ᱨᱮᱫᱚ ᱥᱤᱛᱩᱝ ᱫᱤᱱ ᱫᱚ ᱫᱟᱜ ᱨᱮᱱᱟᱜ ᱫᱚᱢᱮ ᱜᱮ ᱥᱚᱢᱚᱥᱥᱟ ᱦᱩᱭᱩᱜᱼᱟ ᱱᱚᱣᱟ ᱟᱹᱛᱩ ᱨᱮ ᱢᱮᱱᱟᱜᱼᱟ ᱱᱚᱣᱟ ᱟᱹᱛᱩ ᱨᱮᱦᱚᱸ ᱟᱨᱚ ᱪᱮᱫ ᱠᱟᱨᱚᱱᱛᱮ ᱵᱟᱝᱠᱚ ᱡᱟᱱᱟᱣ ᱦᱚᱪᱚ ᱟᱠᱟᱫᱟ ᱚᱱᱟ ᱫᱚ ᱴᱷᱤᱠ ᱵᱟᱹᱧ ᱵᱟᱰᱟᱭᱟ ᱠᱤᱱᱛᱩ ᱢᱮᱱᱟᱜ ᱫᱚ ᱢᱮᱱᱟᱜᱼᱟ ᱟᱭᱢᱟ ᱜᱮ ᱟᱫᱚ ᱥᱤᱛᱩᱝ ᱫᱤᱱ ᱫᱚ ᱫᱚᱢᱮ ᱜᱮᱠᱚ ᱠᱚᱥᱴᱚᱜᱼᱟ ᱡᱷᱚᱛᱚ ᱦᱚᱲ ᱟᱨ ᱦᱮᱸ ᱥᱟᱵᱢᱟᱨᱥᱟᱞ ᱠᱚᱫᱚ ᱡᱷᱚᱛᱚ ᱦᱚᱲᱟᱜ ᱫᱟᱲᱮ ᱫᱚ ᱵᱟᱱᱩᱜᱼᱟ ᱛᱚ ᱡᱷᱚᱛᱚ ᱦᱚᱲ ᱫᱚ ᱵᱟᱝᱠᱚ ᱫᱟᱲᱮᱭᱟᱜᱼᱟ ᱟᱨ ᱠᱟᱹᱢᱤ ᱠᱚᱫᱚ ᱡᱟᱦᱟᱸᱭ ᱠᱚᱣᱟᱜ ᱵᱟᱹᱫᱽ ᱠᱷᱮᱛ ᱢᱮᱱᱟᱜᱼᱟ ᱩᱱᱠᱩ ᱫᱚ ᱪᱟᱥᱵᱟᱥ ᱠᱟᱛᱮ ᱠᱚ ᱡᱚᱢᱟ ᱟᱨ ᱫᱤᱱ ᱟᱜᱩ ᱫᱤᱱ ᱡᱚᱢ ᱱᱚᱸᱰᱮ ᱫᱚ ᱠᱟᱹᱢᱤ ᱠᱚᱦᱚᱸ ᱥᱮ ᱨᱚᱠᱚᱢ ᱫᱚ ᱵᱟᱝ ᱛᱟᱦᱮᱸᱱᱟ ᱟᱨ ᱱᱚᱛᱮ ᱫᱚ ᱢᱤᱫ ᱫᱷᱟᱣ ᱜᱮ ᱪᱟᱥ ᱦᱩᱭᱩᱜᱼᱟ ᱟᱥᱟᱲ ᱵᱚᱸᱜᱟ ᱤᱱᱟᱹ ᱴᱟᱭᱤᱢ ᱜᱮ ᱡᱟ ᱤᱱᱟᱹ ᱦᱩᱲᱩ ᱜᱮᱠᱚ ᱪᱟᱥᱟ ᱠᱷᱟᱹᱞᱤ ᱟᱨ ᱡᱟᱦᱟᱸᱭ ᱠᱚᱫᱚ ᱛᱩᱲᱤ ᱛᱟᱦᱮᱸᱞᱮᱱᱠᱷᱟᱱ ᱛᱩᱲᱤ ᱠᱚ ᱮᱨᱟ ᱠᱷᱚᱥᱚᱞᱟ ᱛᱟᱦᱮᱸᱞᱮᱱᱠᱷᱟᱱ ᱠᱚᱥᱚᱞᱟ ᱱᱚᱛᱮ ᱫᱚ ᱫᱟᱜ ᱨᱮᱱᱟᱜ ᱥᱳᱨᱥ ᱵᱟᱹᱱᱩᱜ ᱛᱮ ᱩᱱᱟᱹᱜ ᱵᱟᱝᱠᱚ ᱪᱟᱥ ᱜᱮᱭᱟ ᱠᱮᱱᱮᱞ ᱫᱟᱜ ᱨᱮᱱᱟᱜ ᱫᱚ ᱴᱷᱤᱠ ᱵᱟᱹᱱᱩᱼᱟ ᱛᱚ ᱠᱮᱱᱮᱞ ᱫᱟᱜ ᱫᱚ ᱛᱤᱥ ᱦᱤᱡᱩᱜᱼᱟ ᱵᱟᱝ ᱦᱤᱡᱩᱜᱼᱟ ᱯᱩᱠᱷᱨᱤ ᱠᱚ ᱯᱩᱠᱷᱨᱤ ᱠᱚᱫᱚ ᱢᱮᱱᱟᱜᱼᱟ ᱯᱩᱠᱷᱨᱤ ᱨᱮᱱᱟᱜ ᱤᱭᱟᱹ ᱛᱮ ᱠᱚᱨᱮᱣ ᱫᱚ ᱵᱟᱝ ᱜᱟᱱᱚᱜᱼᱟ ᱴᱟᱭᱤᱢ ᱢᱚᱛᱚ ᱫᱟᱜ ᱵᱟᱝ ᱧᱟᱢ ᱞᱮᱠᱷᱟᱱ ᱡᱷᱚᱛᱚ ᱜᱮ ᱵᱮᱠᱟᱨᱚᱜᱼᱟ ᱟᱞᱮ ᱟᱹᱛᱩ ᱨᱮᱫᱚ ᱵᱟᱦᱟ ᱥᱚᱦᱨᱟᱭ ᱠᱚᱫᱚ ᱵᱟᱝ ᱦᱩᱭᱩᱜ ᱜᱮᱭᱟ ᱥᱩᱨ ᱥᱩᱯᱩᱨ ᱟᱹᱛᱩ ᱠᱚᱨᱮ ᱫᱚ ᱦᱩᱭᱩᱜ ᱜᱮᱭᱟ ᱡᱟᱹᱥᱛᱤ ᱦᱚᱲ ᱠᱚ ᱵᱟᱹᱱᱩᱜ ᱠᱚᱣᱟ ᱛᱚ ᱦᱮᱸ ᱮᱴᱟᱜ ᱟᱹᱛᱩ ᱠᱚᱨᱮ ᱧᱮᱞ ᱪᱟᱞᱟᱣ ᱦᱩᱭᱩᱜ ᱜᱮᱭᱟ ᱥᱚᱢᱚᱭ ᱠᱚ ᱧᱟᱢ ᱞᱮᱱᱠᱷᱟᱱ ᱮᱱᱮᱡ ᱥᱮᱨᱮᱧ ᱨᱟᱹᱥᱠᱟᱹ ᱚᱱᱟ ᱠᱚ ᱦᱩᱭᱩᱜᱼᱟ ᱰᱟᱝᱨᱤ ᱠᱚᱠᱚ ᱠᱷᱩᱱᱴᱟᱹᱣ ᱠᱚᱣᱟ ᱱᱮᱛᱟᱨ ᱫᱚ ᱱᱚᱣᱟ ᱠᱚᱫᱚ ᱩᱴᱷᱟᱹᱣ ᱟᱠᱟᱱᱟ ᱛᱚ ᱫᱚᱢᱮ ᱫᱚ ᱵᱟᱹᱱᱩᱜᱼᱟ ᱟᱨ ᱥᱚᱦᱨᱟᱭ ᱫᱚ ᱠᱟᱞᱤᱯᱩᱡᱟᱹ ᱛᱟᱭᱚᱢ ᱜᱮ ᱦᱩᱭᱩᱜᱼᱟ ᱡᱟᱦᱟᱸᱭ ᱜᱮ ᱠᱚᱱᱳ ᱠᱚᱱᱳ ᱟᱹᱛᱩ ᱠᱚᱨᱮ ᱫᱚ ᱥᱚᱦᱨᱟᱭ ᱛᱟᱭᱚᱢ ᱡᱟᱦᱟᱸ ᱯᱩᱨᱱᱤᱢᱟ ᱧᱩᱨᱩᱜᱼᱟ ᱚᱱᱟ ᱯᱩᱨᱱᱤᱢᱟ ᱨᱮᱠᱚ ᱠᱚᱨᱟᱣᱟ ᱚᱱᱟ ᱥᱚᱦᱨᱟᱭ ᱤᱫᱤ ᱠᱟᱛᱮ ᱟᱨᱚ ᱱᱮᱛᱟᱨ ᱫᱚ ᱩᱱᱟᱹᱜ ᱮᱱᱮᱡ ᱥᱮᱨᱮᱧ ᱵᱟᱝ ᱠᱟᱛᱮ ᱚᱨᱠᱮᱥᱴᱟᱨ ᱠᱚ ᱠᱚ ᱫᱚᱦᱚᱭᱮᱫᱟ ᱟᱞᱮ ᱱᱚᱣᱟ ᱥᱩᱨ ᱨᱮᱫᱚ ᱯᱟᱴᱟᱵᱤᱸᱫᱷᱟᱹ ᱯᱚᱨᱚᱵᱽ ᱢᱮᱱᱟᱜᱼᱟ ᱥᱤᱞᱫᱟᱹ ᱯᱟᱛᱟ ᱡᱟᱦᱟᱸ ᱠᱚ ᱞᱟᱹᱭᱟ ᱚᱱᱟ ᱨᱮᱫᱚ ᱜᱚᱴᱟ ᱟᱹᱛᱩ ᱫᱤᱥᱚᱢ ᱨᱮᱱ ᱦᱚᱲ ᱠᱚ ᱦᱤᱡᱩᱜᱼᱟ ᱜᱮᱸᱫᱟᱜᱽ ᱵᱳᱭ ᱥᱟᱱᱛᱟᱲᱤ ᱯᱟᱹᱨᱤᱥ ᱨᱮᱱᱟᱜ ᱡᱷᱚᱛᱚ ᱠᱤᱪᱷᱩ ᱜᱮ ᱧᱟᱢᱚᱜᱼᱟ ᱟᱨ ᱴᱟᱢᱟᱠ ᱛᱩᱢᱫᱟᱜ ᱟᱛᱮᱫ ᱵᱟᱭᱨᱮ ᱫᱤᱥᱚᱢ ᱠᱷᱚᱱ ᱦᱚᱲ ᱠᱚ ᱦᱤᱡᱩᱜᱼᱟ ᱨᱟᱹᱥᱠᱟᱹ ᱞᱟᱹᱜᱤᱫ ᱱᱚᱸᱰᱮ ᱢᱤᱫᱴᱤᱱ ᱯᱟᱴᱟᱵᱤᱸᱫᱷᱟᱹ ᱴᱟᱺᱰᱤ ᱨᱮ ᱵᱚᱸᱜᱟ ᱦᱚᱸ ᱠᱟᱫᱮᱭᱟ ᱟᱹᱰᱤ ᱦᱚᱲ ᱫᱚᱠᱚ ᱚᱱᱟ ᱜᱮᱠᱚ ᱯᱟᱹᱛᱭᱟᱹᱣᱟᱜᱼᱟ ᱡᱮ ᱱᱩᱭ ᱵᱚᱸᱜᱟ ᱠᱷᱟᱹᱛᱤᱨ ᱜᱮ ᱱᱩᱭ ᱵᱚᱸᱜᱟ ᱫᱟᱲ ᱛᱮᱜᱮ ᱩᱱᱟᱹᱜ ᱦᱚᱲ ᱫᱚᱠᱚ ᱡᱟᱣᱨᱟᱜᱼᱟ ᱟᱞᱮᱭᱟᱜ ᱯᱚᱨᱚᱵᱽ ᱫᱚ ᱱᱤᱭᱟᱹ ᱜᱮ ᱦᱮᱸ ᱵᱤᱦᱟᱹ ᱵᱟᱯᱞᱟ ᱠᱚᱦᱚᱸ ᱦᱩᱭᱩᱜᱼᱟ ᱟᱨ ᱚᱱᱮ ᱥᱤᱫᱩ ᱠᱟᱱᱩ ᱦᱩᱞ ᱢᱟᱦᱟ ᱠᱚ ᱠᱚ ᱢᱟᱱᱟᱣᱟ ᱛᱤᱨᱤᱥᱮ ᱡᱩᱱ ᱟᱨ ᱦᱩᱸ ᱴᱷᱤᱠᱜᱮᱭᱟ